ᱤᱧᱟᱹᱝ ᱡᱟᱣᱨᱟ ᱟᱠᱟᱱ ᱯᱩᱭᱞᱩ ᱥᱴᱮᱢᱯ ᱢᱩᱫᱽᱨᱟ ᱪᱟᱹᱴᱟᱹᱱᱤ ᱠᱚ ᱡᱟᱸᱦᱟ ᱦᱟᱲᱟᱢ ᱵᱟᱵᱟ ᱛᱟᱠᱚ ᱠᱚ ᱵᱟᱹᱜᱤ ᱦᱚᱴᱚ ᱟᱠᱟᱫ ᱥᱮᱠᱚ ᱫᱚᱦᱚ ᱦᱚᱴᱚ ᱟᱠᱟᱫ ᱚᱱᱟᱫᱚ ᱟᱹᱰᱤ ᱢᱟᱨᱟᱝ ᱜᱚᱨᱵᱚ ᱨᱮᱭᱟᱜ ᱠᱟᱛᱷᱟ ᱠᱟᱱᱟ ᱥᱮ ᱜᱚᱲᱚᱢᱵᱟ ᱛᱟᱠᱚ ᱥᱨᱤᱛᱤ ᱦᱤᱥᱟᱹᱵᱽ ᱛᱮᱠᱚ ᱵᱟᱹᱜᱤ ᱦᱚᱴᱚ ᱟᱠᱟᱫᱟ ᱚᱱᱟ ᱢᱩᱫᱽᱨᱟ ᱫᱚ ᱮᱠᱷᱚᱱ ᱫᱚ ᱟᱹᱰᱤ ᱟᱭᱢᱟ ᱫᱟᱢᱚᱜᱚᱜ ᱠᱟᱱᱟ ᱥᱮᱠᱚ ᱟᱠᱷᱨᱤᱧᱮᱫ ᱠᱟᱱᱟ ᱤᱧ ᱫᱚ ᱜᱚᱲᱚᱢᱵᱟ ᱛᱟᱠᱚᱣᱟᱜ ᱱᱤᱭᱟᱹ ᱠᱚ ᱥᱨᱤᱛᱤ ᱫᱚ ᱵᱟᱹᱧ ᱟᱠᱷᱨᱤᱧᱟ ᱥᱮ ᱵᱷᱚᱵᱤᱥᱚᱛ ᱨᱮ ᱡᱟᱸᱦᱟᱭ ᱠᱚ ᱜᱤᱫᱽᱨᱟᱹ ᱠᱚᱠᱚ ᱦᱤᱡᱩᱜ ᱠᱟᱱᱟ ᱩᱱᱠᱩ ᱠᱚ ᱡᱟᱛᱮ ᱠᱚ ᱧᱮᱞ ᱧᱟᱢ ᱥᱮ ᱚᱱᱟ ᱞᱟᱹᱜᱤᱫ ᱛᱮᱥᱮ ᱡᱚᱛᱚᱱ ᱡᱚᱜᱟᱣ ᱠᱟᱛᱮᱜ ᱤᱧ ᱫᱚᱦᱚ ᱠᱟᱜᱼᱟ